ᱜᱤᱫᱽᱨᱟᱹ ᱩᱢᱮᱨ ᱨᱮ ᱟᱫᱚ ᱱᱚᱝᱠᱟᱱᱟᱜ ᱠᱷᱟᱱ ᱟᱫᱚ ᱜᱤᱫᱽᱨᱟᱹ ᱠᱚ ᱡᱚᱴᱟᱣᱮᱱ ᱛᱮ ᱟᱫᱚ ᱵᱚᱞ ᱠᱷᱮᱞ ᱞᱮ ᱪᱟᱞᱟᱜᱼᱟ ᱟᱫᱚ ᱵᱳᱞ ᱠᱷᱮᱞ ᱞᱮ ᱪᱟᱞᱟᱜ ᱠᱷᱟᱱ ᱟᱫᱚ ᱵᱳᱞ ᱞᱮ ᱠᱷᱮᱞᱟ ᱠᱷᱮᱞ ᱞᱮᱠᱷᱟᱱ ᱟᱫᱚ ᱞᱮ ᱡᱩᱫᱤ ᱞᱮ ᱦᱳᱭᱛᱚᱞᱮ ᱫᱟᱲᱮᱭᱮᱱᱟ ᱫᱟᱲᱮᱭᱮᱱ ᱠᱷᱟᱱ ᱟᱫᱚ ᱯᱨᱟᱭᱤᱡ ᱞᱮ ᱧᱟᱢ ᱠᱮᱫᱟ ᱚᱱᱟ ᱯᱨᱟᱭᱤᱡ ᱧᱟᱢ ᱠᱮᱫ ᱠᱷᱟᱱ ᱟᱹᱰᱤ ᱡᱳᱨ ᱞᱮ ᱠᱩᱥᱤᱜᱼᱟ ᱟᱨ ᱠᱩᱥᱤ ᱞᱮᱱᱠᱷᱟᱱ ᱟᱫᱚ ᱚᱱᱟ ᱯᱨᱟᱭᱤᱡ ᱞᱮ ᱟᱹᱜᱩᱭ ᱛᱮ ᱩᱱᱠᱩ ᱜᱤᱫᱽᱨᱟᱹ ᱠᱚᱛᱮ ᱞᱮ ᱥᱚᱲᱮ ᱛᱮᱞᱮ ᱡᱚᱢᱟ ᱟᱨ ᱱᱚᱝᱠᱟ ᱜᱮ ᱟᱨᱚ ᱟᱫᱚ ᱫᱚᱢᱮ ᱨᱟᱹᱥᱠᱟᱹ ᱜᱮ ᱵᱩᱡᱷᱟᱹᱜᱼᱟ ᱟᱨ ᱚᱱᱟᱛᱮ ᱚᱱᱟ ᱫᱚ ᱫᱚᱢᱮ ᱜᱤᱧ ᱠᱩᱥᱤᱭᱟᱜᱼᱟ ᱵᱚᱞ ᱠᱷᱮᱞ ᱦᱚᱸ ᱟᱨ ᱦᱟᱹᱠᱩ ᱠᱚᱦᱚᱸ ᱱᱚᱝᱠᱟ ᱜᱮᱞᱮ ᱡᱚᱴᱟᱜᱼᱟ ᱢᱤᱫᱼᱵᱟᱨ ᱜᱤᱫᱽᱨᱟᱹ ᱠᱚ ᱟᱫᱚ ᱦᱟᱹᱠᱩ ᱵᱟᱬᱥᱤ ᱞᱮ ᱪᱟᱞᱟᱜᱼᱟ ᱦᱟᱹᱠᱩ ᱥᱟᱵ ᱟᱫᱚ ᱦᱟᱹᱠᱩ ᱵᱟᱬᱥᱤ ᱞᱮ ᱪᱟᱞᱟᱜ ᱠᱷᱟᱱ ᱟᱫᱚ ᱠᱟᱴᱟ ᱠᱚᱞᱮ ᱚᱰᱟᱣᱟ ᱚᱰᱟᱣ ᱠᱷᱟᱱ ᱟᱫᱚ ᱡᱷᱟᱹᱞᱤᱜᱼᱟᱠᱚ ᱡᱷᱟᱹᱞᱤᱜᱼᱟᱠᱚ ᱟᱫᱚᱞᱮ ᱠᱩᱞᱤᱜᱼᱟ ᱦᱮᱸᱭᱟ ᱟᱢᱫᱚ ᱛᱤᱱᱟᱹᱜ ᱮᱢ ᱡᱷᱟᱹᱞᱤ ᱠᱮᱫ ᱠᱚᱣᱟ ᱟᱨ ᱱᱩᱭ ᱞᱟᱹᱭ ᱮᱫᱚᱭ ᱦᱮᱸ ᱤᱧ ᱫᱚ ᱱᱩᱠᱩ ᱯᱚᱱᱭᱟ ᱱᱩᱭ ᱫᱚᱭ ᱞᱟᱹᱭ ᱮᱫᱟ ᱤᱧ ᱫᱚ ᱫᱚᱥᱴᱤ ᱟᱫᱚ ᱤᱧ ᱫᱩᱧ ᱞᱟᱹᱭ ᱮᱫᱟᱹᱧ ᱛᱩᱨᱩᱭ ᱜᱚᱴᱟᱱ ᱱᱚᱼᱚ ᱱᱚᱝᱠᱟ ᱛᱮ ᱟᱫᱚ ᱦᱟᱸᱜ ᱠᱷᱟᱱ ᱟᱹᱜᱩ ᱠᱚᱛᱮ ᱞᱮ ᱦᱟᱸᱜ ᱠᱷᱟᱱ ᱦᱟᱹᱠᱩᱞᱮ ᱩᱛᱩ ᱠᱚᱣᱟ ᱚᱲᱟᱜ ᱠᱚᱨᱮ ᱦᱚᱸᱠᱚ ᱩᱛᱩ ᱠᱚᱣᱟ ᱟᱫᱚ ᱛᱟᱞᱦᱮ ᱱᱚᱶᱟ ᱠᱚᱨᱮ ᱡᱚᱢ ᱛᱮ ᱟᱹᱰᱤ ᱱᱟᱯᱟᱭ ᱟᱹᱰᱤ ᱡᱳᱨ ᱠᱩᱥᱤᱧ ᱵᱩᱡᱷᱟᱹᱣᱟ ᱟᱨ ᱚᱱᱟᱛᱮ ᱦᱟᱸᱜ ᱠᱷᱟᱱ ᱚᱱᱟᱫᱚ ᱦᱟᱹᱠᱩ ᱥᱟᱵ ᱫᱚ ᱱᱟᱜ ᱠᱷᱟᱱ ᱟᱹᱰᱤ ᱡᱮᱨ ᱜᱤᱧ ᱠᱩᱥᱤᱣᱟᱜᱼᱟ ᱟᱨ ᱱᱚᱼᱚ ᱱᱚᱝᱠᱟᱛᱮ ᱱᱟᱜ ᱠᱷᱟᱱ ᱡᱟᱦᱟᱸ ᱠᱚ ᱢᱟᱱᱮ ᱚᱞᱚᱜ ᱯᱟᱲᱦᱟᱣ ᱛᱮᱫᱚ ᱯᱟᱲᱦᱟᱣ ᱫᱚ ᱯᱟᱲᱦᱟᱣ ᱞᱮᱱᱟ ᱠᱤᱱᱛᱩ ᱱᱚᱝᱠᱟ ᱛᱮ ᱚᱞᱚᱜ ᱯᱟᱲᱦᱟᱣ ᱫᱚ ᱠᱩᱥᱤ ᱫᱩᱧ ᱠᱩᱥᱤᱭᱟᱜ ᱜᱮᱭᱟ ᱠᱤᱱᱛᱩ ᱥᱮ ᱨᱚᱠᱚᱢ ᱚᱞᱚᱜ ᱯᱟᱲᱦᱟᱜ ᱛᱮᱫᱚ ᱵᱟᱹᱧ ᱫᱟᱲᱮᱭᱟᱫᱟ ᱟᱫᱚ ᱚᱱᱟᱛᱤᱧ ᱟᱫᱚ ᱵᱟᱜᱤ ᱠᱟᱫᱟ ᱛᱚᱵᱮ ᱱᱚᱜᱼᱚ ᱱᱚᱝᱠᱟᱛᱮ ᱤᱧᱟᱹᱜ ᱜᱤᱫᱽᱨᱟᱹ ᱨᱮᱱᱟᱜ ᱩᱢᱮᱨ ᱛᱮᱫᱚ ᱟᱫᱚᱧ ᱡᱷᱚᱯ ᱱᱤᱭᱟᱹ ᱠᱚᱜᱮ ᱦᱟᱸᱜ ᱠᱷᱟᱱ ᱞᱮ ᱤᱭᱟᱹ ᱠᱮᱫᱟ ᱟᱨ ᱥᱤᱭᱳᱜ ᱠᱚ ᱢᱮᱨᱚᱢ ᱜᱩᱯᱤ ᱠᱚ ᱱᱚᱝᱠᱟᱱᱟᱜ ᱤᱭᱟᱹ ᱠᱚᱦᱚᱸ ᱢᱟᱱᱮ ᱜᱤᱫᱽᱨᱟᱹ ᱩᱢᱮᱨ ᱨᱮᱫᱩᱧ ᱠᱩᱥᱤᱭᱟᱜ ᱜᱮ ᱛᱟᱦᱮᱸᱱᱟ ᱡᱟᱛᱮ ᱥᱠᱩᱞ ᱟᱞᱚᱧ ᱪᱟᱞᱟᱜ ᱢᱟ ᱦᱟᱱᱛᱮ ᱜᱮ ᱟᱫᱚ ᱩᱞᱴᱟᱹ ᱥᱮᱫ ᱜᱮᱢ ᱞᱟᱭᱤᱱ ᱠᱮᱫᱟ ᱚᱠᱟᱨᱮ ᱰᱟᱝᱨᱟ ᱜᱩᱯᱤ ᱚᱠᱟᱨᱮ ᱢᱮᱨᱚᱢ ᱜᱩᱯᱤ ᱦᱟᱱᱛᱮᱢ ᱫᱟᱹᱲ ᱤᱫᱤ ᱠᱮᱫᱟᱭ ᱱᱚᱜᱼᱚᱭ ᱱᱚᱝᱠᱟᱛᱮ ᱵᱤᱥᱤ ᱤᱧᱟᱹᱜ ᱫᱚ ᱨᱟᱹᱥᱠᱟᱹ ᱫᱚ ᱛᱟᱦᱮᱸ ᱠᱟᱱᱟ ᱢᱟᱱᱮ ᱵᱳᱞ ᱠᱷᱮᱞ